ᱦᱮᱞᱳ ᱦᱮᱸ ᱟᱢᱫᱚ ᱢᱟᱹᱡᱷᱤ ᱤᱧᱫᱚ ᱥᱚᱢᱟᱡᱽ ᱥᱮᱵᱤᱠᱟ ᱠᱟᱱᱟᱧ ᱟᱨ ᱟᱢᱫᱚ ᱢᱟᱹᱡᱷᱤ ᱵᱩᱰᱷᱤ ᱠᱟᱱ ᱜᱮᱭᱟᱢ ᱵᱮᱝᱰᱟᱝᱜᱤ ᱨᱮᱱ ᱢᱟᱹᱡᱷᱤ ᱵᱩᱰᱷᱤ ᱠᱟᱱ ᱜᱮᱭᱟᱢ ᱚᱸᱻ ᱢᱮᱱᱫᱟᱹᱧ ᱯᱚᱪᱷᱤᱢ ᱵᱚᱝᱜᱚ ᱟᱨ ᱡᱷᱟᱲᱠᱷᱚᱸᱰ ᱨᱮᱭᱟᱜ ᱪᱮᱫ ᱞᱮᱠᱟ ᱯᱚᱨᱚᱵᱽ ᱯᱚᱨᱵᱷᱟᱥ ᱠᱚ ᱞᱟᱹᱭ ᱢᱮ ᱦᱮᱸ ᱦᱮᱸ ᱟᱨ ᱯᱚᱪᱷᱤᱢ ᱵᱚᱝᱜᱚ ᱟᱨ ᱡᱷᱟᱲᱠᱷᱚᱸᱰ ᱨᱮᱭᱟᱜ ᱫᱚ ᱢᱤᱫ ᱜᱮᱭᱟ ᱥᱮ ᱡᱩᱫᱟᱹ ᱡᱩᱫᱟᱹ ᱜᱮᱭᱟ ᱚᱸᱻ ᱚᱠᱟᱨᱮᱱ ᱚᱸᱻ ᱟᱨ ᱪᱮᱫᱟᱜ ᱟᱫᱚ ᱱᱚᱜᱼᱚᱭ ᱱᱚᱠᱟ ᱞᱟᱦᱟ ᱛᱟᱭᱚᱢ ᱫᱚ ᱦᱚᱨ ᱢᱟᱴᱷ ᱡᱚᱛᱚ ᱜᱮᱵᱚᱱ ᱥᱟᱱᱛᱟᱲ ᱠᱟᱱᱜᱮᱭᱟ ᱦᱮᱸ

ᱟᱨ ᱚᱱᱛᱮᱱᱟᱜ ᱵᱟᱯᱞᱟ ᱵᱤᱦᱟᱹ ᱫᱚ ᱪᱮᱫ ᱞᱮᱠᱟ ᱦᱮᱸ ᱚᱸᱻ ᱦᱮᱸ ᱛᱚ ᱵᱮᱞᱰᱟᱝᱜᱤ ᱢᱟᱹᱡᱷᱤ ᱵᱩᱰᱷᱤᱢ ᱢᱮᱱᱫᱟ ᱟᱭᱢᱟ ᱜᱚᱴᱮᱡ ᱮᱢ ᱠᱤᱥᱟᱹ ᱠᱩᱫᱩᱢ ᱠᱚᱢ ᱞᱟᱹᱭ ᱟᱫᱤᱧᱟ ᱟᱭᱢᱟ ᱟᱭᱢᱟ ᱥᱟᱨᱦᱟᱣ ᱢᱟ ᱛᱚᱵᱮ ᱤᱧᱫᱚ ᱤᱱᱠᱟᱹᱜᱮ ᱟᱨᱦᱚᱸ ᱮᱴᱟᱜ ᱫᱤᱱ ᱦᱟᱸᱜ ᱯᱷᱳᱱᱟ